ᱤᱧᱟᱝ ᱱᱚᱣᱟ ᱵᱤᱥᱥᱚ ᱨᱮ ᱡᱷᱚᱛᱚ ᱠᱷᱚᱱᱟᱝ ᱨᱤᱡᱷᱟᱹᱣ ᱨᱮᱱᱟᱜ ᱠᱟᱛᱷᱟ ᱫᱚ ᱦᱩᱭᱩᱜ ᱠᱟᱱᱟ ᱪᱟᱸᱫᱳ ᱵᱮᱲᱟ ᱤᱯᱤᱞ ᱟᱨ ᱟᱹᱰᱤᱜᱟᱱ ᱟᱰᱤᱜᱟᱱ ᱱᱚᱠᱷᱚᱛᱨᱚ ᱢᱮᱱᱟᱜ ᱠᱚᱣᱟ ᱩᱱᱠᱩ ᱜᱮ ᱦᱩᱭᱩᱜ ᱠᱟᱱᱟ ᱢᱚᱦᱟᱵᱤᱥᱥᱚ ᱨᱮᱱ ᱨᱤᱡᱷᱟᱹᱣ ᱨᱮᱱᱟᱜ ᱠᱟᱛᱷᱟ ᱫᱚ ᱡᱮᱢᱚᱱ ᱵᱮᱲᱟ ᱵᱮᱲᱟ ᱡᱚᱫᱤ ᱟᱵᱚ ᱢᱟᱨᱥᱟᱞ ᱵᱟᱭ ᱮᱢᱟ ᱵᱚᱱᱟᱭ ᱮᱱᱠᱷᱟᱱ ᱟᱵᱚ ᱱᱤᱭᱟᱹ ᱫᱩᱱᱭᱟᱹ ᱯᱩᱨᱟᱹᱜᱮ ᱧᱩᱛᱟᱹᱛᱚᱜᱼᱟ ᱟᱨ ᱪᱟᱸᱫᱳ ᱫᱚ ᱟᱭᱩᱵ ᱠᱟᱱ ᱥᱮ ᱩᱱᱤ ᱦᱚᱸ ᱟᱵᱚ ᱛᱮᱨᱫᱮᱡ ᱢᱟᱨᱥᱟᱞᱮ ᱮᱢᱟ ᱵᱚᱱᱟ ᱟᱨ ᱤᱯᱤᱞ ᱱᱩᱠᱩ ᱫᱚ ᱟᱹᱰᱤ ᱪᱮᱛᱟᱱ ᱨᱮᱠᱚ ᱛᱟᱦᱮᱱᱟ ᱟᱹᱰᱤ ᱟᱭᱢᱟ ᱥᱟᱺᱜᱤᱧ ᱨᱮ ᱩᱱᱠᱩ ᱠᱟᱹᱴᱤᱡ ᱠᱟᱹᱴᱤᱡ ᱠᱚ ᱡᱳᱞᱳᱜᱼᱟ ᱟᱨ ᱟᱹᱰᱤ ᱢᱚᱡᱽ ᱜᱮᱠᱚ ᱧᱮᱞᱚᱜᱼᱟ ᱟᱨ ᱢᱚᱦᱟ ᱵᱤᱥᱥᱚ ᱨᱮᱱ ᱟᱹᱰᱤᱜᱟᱱ ᱟᱹᱰᱤ ᱨᱚᱠᱚᱢᱟᱜ ᱦᱚᱭ ᱦᱤᱸᱥᱤᱫ ᱠᱚ ᱛᱟᱦᱮᱱᱟ ᱟᱨ ᱩᱱᱠᱩ ᱫᱚ ᱟᱠᱚᱣᱟᱜ ᱴᱟᱭᱤᱢ ᱥᱟᱶ ᱥᱟᱶᱛᱮ ᱟᱪᱩᱨ ᱪᱟᱞᱟᱜ ᱟᱠᱚ ᱯᱤᱨᱛᱷᱤᱵᱤᱨ ᱥᱟᱶᱛᱮ ᱤᱱᱟᱹᱛᱮ ᱡᱚᱫᱤ ᱩᱱᱠᱩ ᱵᱟᱝᱠᱚ ᱛᱟᱦᱮᱸ ᱠᱚᱜᱼᱟ ᱧᱮᱞ ᱱᱤᱭᱟᱹ ᱫᱩᱱᱭᱟᱹ ᱩᱱᱟᱹᱜ ᱴᱟ ᱢᱚᱡᱽ ᱵᱟᱝ ᱦᱩᱭ ᱠᱚᱜᱼᱟ ᱥᱮ ᱢᱚᱦᱟ ᱵᱤᱥᱥᱚ ᱨᱮᱦᱚᱸ ᱱᱩᱱᱟᱹᱜ ᱪᱮᱨᱦᱟ ᱢᱚᱡᱽ ᱫᱚ ᱵᱟᱝ ᱵᱩᱡᱷᱟᱹᱣ ᱠᱚᱜᱼᱟ ᱱᱩᱠᱩ ᱱᱚᱠᱷᱚᱛᱨᱚ ᱪᱟᱸᱫᱳ ᱤᱯᱤᱞ ᱮᱜᱮᱸᱞ ᱟᱨ ᱵᱮᱲᱟ ᱢᱚᱦᱟ ᱵᱤᱥᱥᱚ ᱨᱮᱱ ᱫᱚ ᱱᱩᱠᱩ ᱜᱮ ᱵᱷᱤᱛᱤᱨ ᱨᱮᱱ ᱨᱤᱡᱷᱟᱹᱣ ᱞᱮᱠᱟᱱ ᱡᱤᱱᱤᱥ ᱠᱟᱱᱟ ᱠᱚ